ᱟᱞᱮ ᱵᱟᱸᱠᱩᱲᱟ ᱡᱮᱞᱟᱨᱮ ᱫᱷᱚᱨᱚᱢ ᱴᱷᱟᱶ ᱫᱚ ᱦᱩᱭᱩᱜ ᱠᱟᱱᱟ ᱢᱟᱹᱡᱷᱤ ᱛᱷᱟᱱ ᱟᱨ ᱡᱟᱦᱮᱨ ᱜᱟᱲ ᱢᱟᱹᱡᱷᱤ ᱛᱷᱟᱱ ᱨᱮᱫᱚ ᱡᱟᱦᱟᱭ ᱠᱚᱣᱟᱜ ᱚᱥᱩᱵᱤᱫᱷᱟ ᱦᱩᱭᱩᱜᱼᱟ ᱠᱟᱹᱭᱡᱟᱹ ᱠᱷᱟᱹᱯᱟᱨᱤ ᱚᱱᱟ ᱠᱚ ᱥᱚᱢᱟᱫᱷᱟᱱᱟ ᱟᱨ ᱟᱞᱮᱭᱟᱜ ᱡᱟᱦᱮᱨ ᱨᱮᱫᱚ ᱤᱭᱟᱹ ᱵᱚᱸᱜᱟ ᱵᱳᱨᱳᱭᱟᱞᱮ ᱱᱟᱭᱠᱮᱞᱮ ᱥᱟᱹᱛ ᱥᱟᱯᱲᱟᱣ ᱠᱟᱛᱮᱜ ᱤᱫᱤᱭᱮᱭᱟ ᱡᱟᱦᱮᱨᱛᱮ ᱛᱩᱢᱫᱟᱜ ᱴᱟᱢᱟᱠ ᱟᱛᱮᱜ ᱨᱟᱡᱚᱱ ᱵᱟᱡᱚᱱ ᱛᱮ ᱚᱸᱰᱮᱞᱮ ᱥᱤᱧ ᱞᱮ ᱵᱚᱸᱜᱟᱭᱮᱭᱟ ᱱᱟᱭᱠᱮ ᱥᱤᱢ ᱵᱚᱸᱜᱟ ᱠᱟᱛᱮᱜ ᱦᱟᱺᱰᱤ ᱪᱚᱰᱚᱨᱟᱭ ᱦᱟᱹᱰᱤ ᱪᱚᱰᱚᱨ ᱠᱟᱛᱮᱜ ᱟᱫᱚ ᱛᱚᱣᱟ ᱠᱚᱭ ᱫᱩᱞ ᱠᱮᱫᱟᱭ ᱡᱷᱚᱛᱚ ᱟᱛᱳ ᱦᱚᱲᱞᱮ ᱜᱚᱸᱰ ᱡᱚᱦᱟᱨ ᱠᱮᱫᱟ ᱜᱚᱸᱰ ᱡᱚᱦᱟᱨ ᱠᱟᱛᱮᱜ ᱟᱫᱚᱞᱮ ᱮᱱᱮᱡ ᱥᱮᱨᱮᱧ ᱠᱟᱛᱮᱜ ᱟᱫᱚ ᱚᱲᱟᱜᱞᱮ ᱨᱩᱣᱟᱹᱲ ᱦᱮᱡ ᱚᱲᱟᱜᱨᱮ ᱨᱩᱣᱟᱹᱲ ᱦᱮᱡ ᱠᱟᱛᱮᱜ ᱵᱮᱲᱟᱭ ᱦᱟᱹᱥᱩᱨ ᱮᱱᱟ ᱦᱟᱹᱥᱩᱨ ᱯᱚᱨᱮ ᱥᱮᱱᱚᱜᱼᱟ ᱡᱟᱜᱮ ᱡᱟᱦᱟᱸ ᱠᱚ ᱵᱚᱸᱜᱟ ᱯᱨᱚᱥᱟᱫ ᱠᱟᱫᱟ ᱥᱳᱲᱮ ᱞᱮ ᱡᱚᱢᱟ ᱢᱤᱫ ᱪᱩᱯᱩᱫ ᱠᱟᱛᱮᱜ ᱮᱱᱮᱡ ᱥᱮᱨᱮᱧ ᱠᱟᱛᱮᱜ ᱟᱨᱚ ᱱᱟᱭᱠᱮᱞᱮ ᱟᱹᱜᱩᱭᱮᱭᱟ ᱱᱟᱭᱠᱮ ᱚᱲᱟᱜ ᱟᱪᱪᱷᱟ ᱢᱟᱹᱡᱷᱤ ᱢᱟᱹᱡᱷᱤᱭᱟᱜ ᱚᱲᱟᱜ ᱨᱮᱫᱚ ᱡᱟᱦᱟᱸᱭ ᱜᱮ ᱫᱩᱠ ᱵᱟᱯᱮ ᱧᱟᱢᱟ ᱚᱸᱰᱮᱞᱮ ᱟᱪᱟᱨ ᱵᱤᱪᱟᱹᱨᱟ ᱢᱟᱹᱡᱷᱤ ᱥᱚᱢᱟᱫᱷᱟᱱᱟ ᱚᱱᱠᱟ ᱠᱟᱛᱮᱜ ᱜᱮ ᱟᱫᱚᱞᱮ ᱛᱷᱤᱨ ᱛᱷᱟᱨ ᱚᱜᱼᱟ ᱟᱨ ᱟᱞᱮᱭᱟᱜ ᱯᱚᱨᱚᱵᱽ ᱫᱚ ᱦᱳᱭᱳᱜ ᱠᱟᱱᱟ ᱡᱷᱚᱛᱚ ᱠᱷᱚᱱᱟᱜ ᱵᱟᱸᱠᱩᱲᱟ ᱡᱮᱞᱟ ᱨᱮᱱᱟᱜ ᱫᱚ ᱥᱚᱦᱨᱟᱭ ᱥᱚᱦᱨᱟᱭᱨᱮ ᱥᱮᱛᱟᱜ ᱵᱮᱲᱟ ᱪᱷᱚᱸᱪ ᱪᱷᱚᱲᱟ ᱠᱟᱛᱮᱜ ᱟᱫᱚ ᱛᱩᱯᱩ ᱩᱢ ᱠᱟᱛᱮᱜᱞᱮ ᱪᱚᱰᱚᱨ ᱵᱟᱲᱟ ᱠᱟᱛᱮᱜ ᱛᱟᱨᱟᱥᱤᱧ ᱮᱱᱟ ᱛᱟᱨᱟᱥᱤᱧ ᱵᱮᱲᱟ ᱟᱫᱚ ᱢᱤᱫᱴᱟᱝ ᱜᱚᱰᱟ ᱢᱮᱱᱟᱜ ᱛᱟᱞᱮᱭᱟ ᱚᱸᱰᱮ ᱰᱟᱝᱨᱟᱞᱮ ᱠᱷᱩᱱᱴᱟᱹᱣ ᱠᱚᱣᱟᱞᱮ ᱟᱨ ᱮᱱᱮᱡ ᱥᱮᱨᱮᱧ ᱟᱞᱮ ᱮᱱᱮᱡ ᱥᱮᱨᱮᱧ ᱠᱟᱛᱮᱜ ᱢᱟᱹᱡᱷᱤᱭᱟᱜ ᱨᱟᱪᱟᱨᱮ ᱪᱟᱞᱟᱜᱼᱟ ᱯᱷᱟᱥᱴ ᱢᱟᱹᱡᱷᱤᱭᱟᱜ ᱨᱟᱪᱟᱨᱮ ᱠᱟᱛᱮᱜ ᱟᱫᱚ ᱛᱟᱞᱟ ᱠᱩᱞᱚᱦᱤ ᱨᱮᱞᱮ ᱟᱠᱷᱲᱟᱭᱟ ᱮᱱᱮᱡ ᱥᱮᱨᱮᱧ ᱠᱟᱛᱮᱜ ᱚᱱᱟ ᱜᱮᱞᱮ ᱢᱩᱪᱟᱹᱫᱟ